ᱟᱢ ᱪᱮᱫ ᱛᱤᱥ ᱦᱚᱸ ᱢᱤᱫᱴᱟᱹᱝ ᱵᱷᱤᱰᱤᱭᱳ ᱠᱚᱱᱯᱷᱟᱨᱮᱱᱥ ᱮᱯ ᱵᱟᱝᱠᱷᱟᱱ ᱥᱟᱨᱵᱷᱟᱨ ᱵᱮᱵᱚᱦᱟᱨ ᱟᱠᱟᱫᱟᱢ ᱢᱤᱫᱴᱟᱹᱝ ᱢᱤᱴᱤᱝ ᱨᱮ ᱥᱮᱞᱮᱫ ᱞᱟᱹᱜᱤᱫ ᱵᱟᱝᱠᱷᱟᱱ ᱥᱟᱺᱜᱤᱧ ᱠᱷᱚᱱ ᱡᱟᱦᱟᱸᱭ ᱥᱟᱞᱟᱜ ᱡᱚᱲᱟᱣ ᱞᱟᱹᱜᱤᱫ ᱟᱢᱟᱜ ᱵᱩᱡᱩᱫ ᱵᱩᱡᱩᱱ ᱪᱮᱫᱞᱮᱠᱟ ᱛᱟᱦᱮᱸ ᱠᱟᱱᱟ ᱟᱨ ᱟᱢ ᱱᱚᱣᱟ ᱤᱫᱤ ᱠᱟᱛᱮᱫ ᱪᱮᱫ ᱠᱩᱥᱤ ᱟᱠᱟᱣᱟᱫᱼᱟᱢ ᱵᱟᱝᱠᱷᱟᱱ ᱵᱟᱢ ᱠᱩᱥᱤᱣᱟᱠᱟᱫᱼᱟᱢ ᱥᱟᱺᱜᱤᱧ ᱠᱷᱚᱱ ᱱᱤᱛᱟᱜ ᱚᱠᱛᱚ ᱡᱟᱣ ᱥᱮᱫᱟᱭ ᱫᱤᱱ ᱚᱠᱛᱚ ᱫᱚ ᱟᱨ ᱢᱤᱫ ᱦᱚᱲ ᱠᱷᱚᱱ ᱟᱨ ᱫᱚᱥᱟᱨ ᱦᱚᱲ ᱴᱷᱮᱱ ᱱᱤᱡᱮ ᱱᱤᱡᱮ ᱥᱚᱱᱫᱮᱥ ᱥᱮ ᱠᱷᱚᱵᱚᱨ ᱠᱚ ᱵᱟᱲᱟᱭ ᱦᱚᱪᱚᱭ ᱞᱟᱹᱜᱤᱫ ᱢᱤᱫᱴᱟᱹᱝ ᱜᱮ ᱦᱚᱨ ᱛᱟᱦᱮᱸ ᱞᱮᱱᱟ ᱚᱱᱟ ᱫᱚ ᱦᱩᱭᱩᱜ ᱠᱟᱱᱟ ᱪᱤᱴᱷᱤ ᱥᱟᱠᱟᱢ ᱚᱠᱛᱚ ᱡᱟᱹᱢᱤᱡ ᱟᱨ ᱥᱚᱢᱚᱭ ᱠᱚ ᱟᱹᱨᱩ ᱯᱷᱮᱨᱟᱣ ᱤᱫᱤ ᱠᱟᱛᱮᱫ ᱥᱟᱶᱛᱮ ᱵᱤᱜᱽᱜᱟᱱᱤ ᱠᱚᱣᱟᱜ ᱱᱟᱣᱟ ᱩᱭᱦᱟᱹᱨ ᱤᱫᱤ ᱠᱟᱛᱮᱫ ᱱᱟᱣᱟ ᱱᱟᱣᱟ ᱡᱟᱦᱟᱸ ᱠᱚ ᱵᱷᱤᱰᱤᱭᱳ ᱠᱚᱱᱯᱷᱟᱨᱮᱱᱥ ᱢᱤᱫ ᱡᱟᱭᱜᱟ ᱠᱷᱚᱱ ᱟᱨ ᱟᱹᱰᱤ ᱥᱟᱺᱜᱤᱧ ᱠᱷᱚᱱ ᱵᱟᱨ ᱦᱚᱲ ᱵᱟᱝ ᱯᱮ ᱦᱚᱲ ᱟᱨ ᱟᱭᱢᱟ ᱥᱟᱸᱜᱮ ᱦᱚᱸ ᱡᱚᱲᱟᱣ ᱞᱟᱹᱜᱤᱫ ᱨᱚᱯᱚᱲ ᱞᱟᱹᱜᱤᱫ ᱥᱟᱶᱛᱮ ᱵᱷᱤᱰᱤᱭᱳ ᱠᱚᱱᱯᱷᱟᱨᱮᱱᱥ ᱦᱚᱸ ᱞᱟᱹᱜᱤᱫ ᱟᱹᱰᱤ ᱨᱚᱠᱚᱢ ᱮᱯᱥ ᱢᱮᱱᱟᱜᱼᱟ ᱵᱷᱤᱰᱤᱭᱳ ᱠᱚᱞ ᱮᱯᱥ ᱢᱮᱱᱟᱜᱼᱟ ᱡᱩᱢ ᱠᱚᱞ ᱮᱯ ᱢᱮᱱᱟᱜᱼᱟ ᱱᱚᱣᱟ ᱠᱚᱫᱚ ᱱᱤᱛ ᱡᱟᱦᱟᱸᱞᱮᱠᱟ ᱠᱚᱨᱳᱱᱟ ᱨᱮᱱᱟ ᱫᱤᱱ ᱯᱟᱨᱚᱢᱮᱱᱟ ᱦᱟᱹᱱᱤ ᱠᱷᱚᱱ ᱱᱟᱹᱭ ᱢᱤᱫ ᱥᱩᱨ ᱥᱩᱨ ᱵᱟᱝ ᱛᱟᱦᱮᱱ ᱞᱟᱹᱜᱤᱫ ᱱᱚᱣᱟ ᱠᱚ ᱚᱠᱛᱚ ᱡᱟᱹᱱᱤᱡ ᱥᱟᱺᱦᱤᱡ ᱵᱤᱜᱽᱜᱟᱱᱤ ᱠᱚᱠᱚ ᱚᱰᱚᱠ ᱟᱠᱟᱫᱟ ᱚᱱᱟ ᱠᱚ ᱟᱹᱰᱤ ᱱᱟᱯᱟᱭ ᱟᱨ ᱟᱹᱨᱤ ᱞᱟᱹᱜᱤᱫ ᱫᱚ ᱱᱚᱣᱟ ᱠᱚᱦᱚᱸ ᱚᱠᱛᱚ ᱡᱟᱹᱱᱤᱡ ᱟᱹᱰᱤ ᱦᱚᱸ ᱞᱟᱹᱠᱛᱤ ᱠᱟᱱᱟ